ᱥᱟᱱᱛᱟᱲᱤ ᱚᱨᱜᱟᱱ ᱫᱚ ᱟᱹᱰᱤ ᱢᱚᱡᱽ ᱜᱮᱭᱟ ᱪᱮᱫᱟᱜ ᱡᱮ ᱥᱟᱱᱛᱟᱲᱤ ᱵᱷᱟᱥᱟ ᱫᱚ ᱟᱹᱰᱤ ᱢᱚᱡᱽ ᱟᱸᱡᱚᱢᱚᱜᱼᱟ ᱟᱹᱰᱤ ᱢᱚᱡᱽ ᱟᱸᱡᱚᱢᱚᱜᱼᱟ ᱟᱨ ᱥᱩᱫᱷ ᱥᱩᱫᱷ ᱵᱚᱞᱮ ᱡᱟᱦᱟᱱᱟᱜ ᱨᱚᱲ ᱦᱚᱢ ᱟᱸᱡᱚᱢ ᱠᱮᱭᱟ ᱟᱨ ᱡᱟᱦᱟᱸ ᱜᱮ ᱵᱚᱞᱮ ᱥᱟᱱᱛᱟᱲᱤ ᱦᱚᱲ ᱟᱞᱮ ᱵᱚᱞᱮ ᱡᱟᱶᱟᱭ ᱚᱲᱟᱜ ᱨᱮ ᱟᱞᱟᱜᱽ ᱚᱸᱰᱮ ᱡᱩᱫᱟᱹ ᱜᱮᱢ ᱡᱩᱫᱟᱹ ᱜᱮ ᱵᱚᱞᱮᱢ ᱤᱭᱟᱹ ᱧᱚᱜᱟᱜᱼᱟ ᱡᱩᱫᱟᱹ ᱜᱮᱢ ᱦᱚᱦᱚ ᱡᱚᱱᱟᱜᱼᱟ ᱟᱨᱦᱚᱸ ᱚᱲᱟᱜ ᱮᱢ ᱛᱟᱦᱮᱱ ᱠᱷᱟᱡ ᱡᱩᱫᱟᱹ ᱜᱮ ᱚᱸᱰᱮ ᱟᱭᱢᱟ ᱨᱚᱠᱚᱢ ᱵᱚᱞᱮ ᱟᱢ ᱟᱢ ᱞᱮ ᱚᱱᱟᱨᱮ ᱥᱟᱱᱛᱟᱲᱤ ᱟᱹᱰᱤ ᱥᱩᱫᱷ ᱵᱚᱞᱮᱢ ᱢᱮᱱᱟᱢ ᱵᱚᱞᱮ ᱡᱩᱫᱟᱹ ᱡᱩᱫᱟᱹ ᱥᱚᱢᱚᱱᱫᱷᱚ ᱛᱮᱢ ᱦᱚᱦᱚ ᱡᱚᱱᱚᱜᱼᱟ ᱢᱚᱡᱽ ᱜᱮ ᱪᱤᱞᱤ ᱟᱭᱟᱢ ᱩᱱᱤᱢ ᱦᱚᱦᱚ ᱟᱭᱟᱢ ᱢᱮᱛᱟᱣᱟᱭᱟᱢ ᱵᱚᱞᱮ ᱟᱹᱣᱲᱤ ᱫᱚ ᱟᱹᱣᱲᱤ ᱠᱟᱛᱷᱟ ᱛᱮᱫᱚ ᱵᱟᱢ ᱢᱮᱛᱟᱭᱟ ᱢᱚᱡᱽ ᱜᱮ ᱩᱱᱤ ᱪᱤᱞᱤᱢ ᱢᱮᱛᱟᱭᱟ ᱞᱟᱹᱴᱩ ᱜᱚ ᱞᱟᱹᱴᱩ ᱵᱟ ᱦᱚᱯᱚᱱ ᱜᱚ ᱦᱚᱯᱚᱱ ᱵᱟ ᱥᱮ ᱫᱤᱫᱤ ᱫᱟᱫᱟ ᱚᱱᱠᱟ ᱚᱱᱠᱟ ᱵᱚᱞᱮᱢ ᱢᱮᱛᱟ ᱠᱚᱣᱟ ᱚᱱᱟ ᱤᱭᱟᱹ ᱛᱮ ᱵᱚᱞᱮ ᱥᱟᱱᱛᱟᱲᱤ ᱫᱚ ᱟᱹᱰᱤ ᱢᱚᱡᱽ ᱜᱮᱭᱟ ᱟᱹᱰᱤ ᱢᱚᱡᱽ ᱵᱷᱟᱥᱟ ᱠᱟᱱᱟ ᱟᱨ ᱟᱹᱰᱤ ᱢᱚᱡᱽ ᱜᱮ ᱟᱸᱡᱚᱢᱚᱜᱼᱟ